ᱵᱚᱨᱫᱷᱚᱢᱟᱱ ᱥᱮᱫ ᱠᱟᱹᱢᱤᱧ ᱪᱟᱞᱟᱣ ᱞᱮᱱᱟ ᱦᱮᱡ ᱦᱮᱡ ᱛᱮᱜᱮ ᱟᱹᱭᱩᱵ ᱮᱱᱟ ᱯᱷᱮᱰ ᱮᱱᱟᱹᱧ ᱵᱳᱞᱯᱩᱨ ᱨᱮ ᱧᱤᱫᱟᱹᱭᱮᱱᱟ ᱧᱤᱫᱟᱹ ᱪᱟᱵᱟᱭᱮᱱᱟ ᱜᱟᱹᱰᱤ ᱦᱚᱸ ᱵᱟᱹᱧ ᱧᱮᱞ ᱧᱟᱢ ᱮᱫᱟ ᱟᱹᱰᱤ ᱟᱹᱱᱤᱡ ᱯᱚᱨ ᱢᱤᱫ ᱴᱮᱱ ᱴᱳᱴᱳ ᱜᱟᱹᱰᱤᱧ ᱧᱮᱞ ᱧᱟᱢ ᱠᱮᱫᱟ ᱩᱱᱤ ᱰᱨᱟᱭᱵᱟᱨ ᱤᱧ ᱢᱮᱛᱟᱭ ᱠᱟᱱᱟ ᱱᱚᱰᱮᱢ ᱪᱟᱞᱟᱜᱼᱟ ᱠᱩᱞᱤᱭᱮᱫᱤᱧᱟ ᱚᱠᱟ ᱴᱚᱞᱟ ᱞᱟᱹᱭ ᱟᱫᱮᱭᱟᱹᱧ ᱜᱳᱣᱟᱞ ᱯᱟᱲᱟ ᱢᱮᱛᱟᱧ ᱠᱟᱱᱟᱭ ᱢᱤᱫ ᱥᱚ ᱴᱟᱠᱟ ᱞᱟᱜᱟᱜᱼᱟ ᱢᱮᱛᱟᱭ ᱠᱟᱱᱟᱹᱧ ᱢᱤᱫ ᱥᱚ ᱴᱟᱠᱟ ᱫᱚ ᱵᱟᱹᱱᱩᱜᱼᱟ ᱟᱫᱚᱭ ᱢᱮᱱ ᱮᱫᱟ ᱴᱷᱤᱠ ᱜᱮᱭᱟ ᱤᱫᱤ ᱦᱚᱴᱚᱠᱟᱢᱟ ᱯᱚᱸᱧᱪᱟᱥ ᱴᱟᱠᱟ ᱛᱮ ᱟᱹᱜᱩ ᱠᱮᱫᱤᱧᱟ ᱚᱲᱟᱜ ᱮ ᱟᱹᱜᱩᱥᱮᱴᱮᱨ ᱠᱤᱫᱤᱧᱟ ᱦᱚᱨ ᱠᱚᱨᱮ ᱪᱮᱫ ᱦᱚᱸ ᱤᱧ ᱥᱟᱶ ᱛᱮ ᱵᱟᱹᱲᱤᱡ ᱵᱟᱭ ᱵᱮᱵᱚᱦᱟᱨ ᱞᱮᱫᱟ ᱢᱚᱸᱡᱽ ᱜᱮᱭ ᱠᱩᱞᱤᱭᱮᱫᱤᱧᱟ ᱚᱠᱟᱛᱮᱢ ᱪᱟᱞᱟᱣ ᱞᱮᱱᱟ ᱪᱮᱫ ᱞᱟᱹᱜᱤᱫ ᱮᱢ ᱪᱟᱞᱟᱣ ᱞᱮᱱᱟ ᱞᱟᱹᱭ ᱟᱫᱮᱭᱟᱹᱧ ᱠᱟᱹᱢᱤ ᱠᱩᱧ ᱪᱟᱞᱟᱣ ᱞᱮᱱᱟ ᱟᱨ ᱚᱲᱟᱜ ᱛᱮ ᱟᱹᱜᱩ ᱥᱮᱴᱮᱨ ᱠᱟᱹᱫᱤᱧᱟ